ᱦᱮᱞᱳ ᱦᱮᱸ ᱰᱟᱭᱵᱷᱟᱨ ᱵᱟᱹᱵᱩ ᱚᱠᱟᱨᱮ ᱢᱮᱱᱟᱢᱟ ᱤᱧ ᱮᱱᱟᱱᱨᱮ ᱦᱤᱡᱩᱜ ᱤᱧ ᱞᱟᱹᱭᱟᱫ ᱢᱮ ᱛᱟᱦᱮᱱᱟ ᱵᱟᱢ ᱦᱮᱡ ᱞᱮᱱᱟ ᱪᱮᱫᱟᱜ ᱟᱪᱪᱷᱟ ᱤᱧ ᱱᱚᱸᱰᱮ ᱯᱩᱥᱲᱟᱹ ᱵᱟᱹᱫᱽ ᱨᱮ ᱢᱤᱱᱟᱹᱧᱟ ᱞᱚᱜᱚᱱ ᱦᱤᱡᱩᱜ ᱢᱮ ᱨᱚᱜᱷᱩᱱᱟᱛᱷᱯᱩᱨ ᱪᱟᱞᱟᱜ ᱨᱮᱱᱟᱜ ᱢᱮᱱᱟᱜ ᱛᱤᱧᱟᱹ